ᱦᱮᱸ ᱪᱮᱬᱮ ᱠᱚᱫᱚ ᱟᱹᱥᱩᱞ ᱫᱚᱧ ᱟᱹᱥᱩᱞ ᱵᱟᱲᱟ ᱧᱮᱞ ᱞᱮᱠᱷᱟᱡ ᱫᱚ ᱧᱮᱞ ᱠᱟᱛᱮᱫ ᱟᱹᱥᱩᱞ ᱫᱚ ᱥᱟᱱᱟ ᱜᱮᱭᱟ ᱟᱹᱥᱩᱞ ᱵᱟᱲᱟ ᱫᱚ ᱚᱱᱮ ᱯᱚᱛᱟᱢ ᱪᱮᱬᱮ ᱡᱮᱢᱚᱱ ᱠᱤᱥᱱᱤ ᱪᱮᱬᱮ ᱵᱷᱚᱸᱰᱟ ᱠᱤᱥᱱᱤ ᱩᱱᱠᱩ ᱠᱚᱫᱚ ᱟᱹᱥᱩᱞ ᱞᱮᱠᱚ ᱠᱷᱟᱡ ᱦᱚᱲ ᱞᱮᱠᱟ ᱠᱚ ᱨᱚᱲ ᱫᱟᱲᱮᱭᱟᱜᱼᱟ ᱡᱮᱢᱚᱱ ᱱᱩᱠᱩ ᱢᱤᱨᱩ ᱪᱮᱬᱮ ᱠᱚ ᱢᱮᱱᱟᱜ ᱠᱚᱣᱟ ᱛᱳ ᱠᱟᱛᱷᱟ ᱦᱩᱭᱩᱜ ᱠᱟᱱᱟ ᱱᱩᱠᱩ ᱠᱚᱫᱚ ᱟᱹᱥᱩᱞ ᱫᱚ ᱟᱹᱰᱤ ᱢᱚᱡᱽ ᱠᱟᱱ ᱜᱮᱭᱟ ᱟᱨ ᱡᱟᱦᱟᱸᱭ ᱜᱮ ᱟᱹᱥᱩᱞ ᱚᱲᱟᱜ ᱠᱚᱨᱮ ᱦᱚᱸ ᱥᱚᱵᱷᱟ ᱜᱮ ᱟᱹᱭᱠᱟᱹᱜᱼᱟ ᱪᱮᱬᱮ ᱠᱚ ᱦᱮᱡ ᱞᱮᱱᱠᱷᱟᱡ ᱠᱚ ᱨᱚᱲᱟ ᱥᱮ ᱢᱚᱡᱽ ᱜᱮᱠᱚ ᱟᱸᱡᱚᱢᱚᱜᱼᱟ ᱛᱚ ᱪᱮᱬᱮ ᱠᱚᱫᱚ ᱥᱚᱦᱟᱱ ᱮᱫᱟᱠᱚ ᱟᱵᱚᱣᱟᱜ ᱯᱚᱨᱤᱵᱮᱥ ᱠᱚ ᱥᱚᱦᱟᱱ ᱮᱫᱟ ᱟᱫᱚ ᱚᱱᱟ ᱠᱷᱟᱹᱛᱤᱨ ᱛᱮ ᱪᱮᱬᱮ ᱟᱹᱥᱩᱞ ᱠᱚᱫᱚᱧ ᱟᱹᱥᱩᱞ ᱟᱠᱟᱫ ᱠᱚᱜᱮᱭᱟ ᱟᱨᱦᱚᱸ ᱟᱹᱥᱩᱞ ᱥᱟᱱᱟᱧ ᱜᱮᱭᱟ ᱛᱳ ᱪᱮᱬᱮ ᱠᱚ ᱟᱹᱥᱩᱞ ᱫᱚ ᱴᱷᱤᱠ ᱜᱮᱧ ᱢᱮᱛᱟᱜᱼᱟ ᱟᱨ ᱟᱹᱥᱩᱞ ᱠᱚ ᱜᱮᱭᱟᱧ ᱢᱚᱡᱽ ᱜᱮ ᱤᱭᱟᱹᱛᱮ ᱟᱨ ᱟᱭᱢᱟ ᱨᱚᱠᱚᱢ ᱪᱮᱬᱮ ᱜᱮ ᱟᱵᱚ ᱠᱚ ᱥᱚᱦᱟᱱᱟᱵᱚᱱ ᱠᱟᱱᱟ ᱩᱰᱟᱹᱣ ᱵᱟᱲᱟᱭ ᱟᱠᱚ ᱛᱤᱱᱟᱹᱜ ᱢᱚᱡᱽ ᱧᱮᱞ ᱠᱚᱣᱟ ᱚᱲᱟᱜ ᱨᱮᱠᱚ ᱛᱟᱦᱮᱱ ᱠᱷᱟᱡ ᱚᱱᱟ ᱟᱨ ᱢᱚᱡᱽ ᱟᱹᱥᱩᱞ ᱞᱮᱠᱚ ᱠᱷᱟᱡ ᱟᱨᱦᱚᱸ ᱡᱩᱫᱤ ᱚᱱᱠᱟᱱ ᱠᱚ ᱪᱮᱬᱮ ᱧᱟᱢ ᱞᱮᱠᱚ ᱠᱷᱟᱡ ᱢᱚᱡᱽ ᱧᱚᱜ ᱠᱚ ᱟᱹᱥᱩᱞ ᱫᱚ ᱥᱟᱱᱟᱧ ᱜᱮᱭᱟ ᱟᱨ ᱤᱧᱟᱹᱜ ᱟᱹᱥᱩᱞ ᱞᱮᱠᱚ ᱠᱷᱚᱡ ᱦᱚᱸ ᱵᱷᱟᱹᱜᱮ ᱜᱮ ᱟᱨᱠᱤ ᱠᱳᱱᱳ ᱚᱥᱩᱵᱤᱫᱷᱟ ᱫᱚ ᱵᱟᱝ ᱠᱟᱱᱟ ᱢᱚᱡᱽ ᱛᱮᱜᱮ ᱟᱨᱠᱤ ᱢᱚᱡᱽ ᱛᱮᱜᱮ ᱟᱨᱠᱤ ᱨᱚᱲᱮᱫᱟ ᱟᱨ ᱢᱚᱡᱽ ᱛᱮᱜᱮ ᱟᱨᱠᱤ ᱟᱹᱥᱩᱞ ᱫᱚ ᱥᱟᱱᱟ ᱜᱮᱭᱟ ᱵᱟᱝ ᱫᱚ ᱵᱟᱝ ᱡᱟᱛᱮ ᱟᱜᱟᱢᱤ ᱫᱤᱱ ᱨᱮᱦᱚᱸ ᱡᱚᱛᱚ ᱦᱚᱲ ᱦᱚᱸᱠᱚ ᱟᱹᱥᱩᱞ ᱠᱚ ᱢᱚᱡᱽ ᱛᱮᱜᱮ ᱠᱚ ᱠᱚᱨᱟᱣ ᱱᱤᱭᱟᱹ ᱠᱟᱱ ᱜᱮᱭᱟ ᱠᱟᱛᱷᱟ ᱫᱚ ᱟᱨ ᱡᱟᱭ ᱵᱟᱦᱳᱠ ᱡᱚᱛᱚ ᱦᱚᱲ ᱠᱚᱜᱮ ᱟᱹᱥᱩᱞ ᱫᱚ ᱴᱷᱤᱠ ᱜᱮᱭᱟ ᱟᱨ ᱤᱧᱦᱚᱸ ᱥᱟᱱᱟᱧ ᱜᱮᱭᱟ ᱚᱱᱟ ᱰᱷᱮᱨ ᱟᱭᱢᱟ ᱨᱚᱠᱚᱢ ᱪᱮᱬᱮ ᱢᱮᱱᱟᱜ ᱠᱚᱣᱟ ᱩᱱᱠᱩ ᱠᱚ ᱢᱚᱡᱽ ᱜᱮᱵᱚᱱ ᱟᱹᱥᱩᱞ ᱠᱚᱣᱟ ᱚᱲᱟᱜ ᱠᱚ ᱥᱚᱦᱟᱱ ᱜᱮ ᱟᱹᱭᱠᱟᱹᱜᱼᱟ ᱮᱱᱰᱮ ᱠᱷᱟᱱ ᱜᱮ ᱦᱩᱭ ᱠᱚᱜᱼᱟ ᱟᱨ ᱠᱤᱱᱛᱩ ᱵᱟᱵᱚᱱ ᱜᱚᱡ ᱠᱚᱣᱟ ᱜᱚᱡ ᱫᱚ ᱡᱟᱛᱮ ᱡᱟᱦᱟᱱ ᱪᱮᱬᱮ ᱜᱮ ᱢᱚᱡᱽ ᱜᱮᱠᱚ ᱩᱰᱟᱹᱣ ᱵᱟᱲᱟᱭᱟ ᱥᱚᱦᱟᱱ ᱮᱫᱟᱠᱚ ᱢᱚᱡᱽ ᱜᱮᱵᱚᱱ ᱧᱮᱞ ᱠᱚᱣᱟ ᱜᱚᱡ ᱫᱚ ᱵᱟᱵᱚᱱ ᱜᱚᱡ ᱠᱚᱣᱟ ᱟᱨ ᱤᱱᱟᱹ ᱠᱟᱱ ᱜᱮᱭᱟ ᱠᱟᱛᱷᱟ ᱫᱚ ᱟᱨ ᱢᱚᱡᱽ ᱛᱮᱜᱮ ᱡᱟᱛᱮ ᱢᱟᱱᱮ ᱠᱚ ᱤᱭᱟᱹ ᱠᱚ ᱠᱚᱨᱟᱣ ᱧᱮᱞ ᱠᱚᱣᱟ ᱵᱚ ᱢᱚᱡᱽ ᱜᱮ ᱟᱨᱠᱤ ᱴᱷᱤᱠ ᱜᱮᱭᱟ